ᱦᱮᱞᱳ ᱦᱳᱭ ᱟᱹᱞᱤᱧ ᱞᱤᱧ ᱞᱟᱹᱭᱮᱜᱼᱟ ᱟᱹᱵᱤᱱ ᱫᱚ ᱚᱠᱚᱭ ᱵᱤᱱ ᱢᱮᱱᱮᱜᱼᱟ ᱦᱚᱸ ᱚᱱᱟ ᱩᱯᱨᱩᱢ ᱵᱤᱱ ᱞᱟᱹᱭᱮᱜ ᱠᱷᱟᱱ ᱵᱤᱱ ᱴᱷᱤᱠᱟᱹ ᱵᱤᱱ ᱜᱮᱭᱟ ᱚᱸᱻ ᱦᱚᱸ ᱦᱚᱸ ᱞᱟᱹᱭ ᱵᱤᱱ ᱟᱞᱮ ᱥᱮᱱ ᱫᱚ ᱵᱮᱥ ᱜᱮᱭᱟ ᱟᱫᱚ ᱵᱟᱯᱮ ᱦᱮᱡ ᱵᱟᱲᱟᱣ ᱠᱟᱱᱟ ᱟᱞᱮ ᱥᱮᱱ ᱫᱚ ᱟᱞᱮ ᱥᱮᱫ ᱫᱚ ᱱᱚᱛᱮ ᱫᱚ ᱯᱩᱨᱟᱹ ᱯᱟᱨᱟᱵᱽᱼᱯᱩᱱᱟᱹᱭ ᱨᱮ ᱡᱤᱞ ᱯᱤᱴᱷᱟᱹ ᱞᱮᱴᱚ ᱡᱮᱛᱮᱭᱟᱜ ᱜᱮ ᱡᱚᱢᱟᱞᱮ ᱟᱯᱮ ᱥᱮᱫ ᱫᱚ ᱱᱚᱣᱟ ᱠᱚᱫᱚ ᱛᱟᱨᱟ ᱵᱮᱲ ᱫᱚ ᱦᱳᱲᱳ ᱚᱸᱻ ᱦᱚᱸ ᱟᱞᱮ ᱥᱮᱫ ᱫᱚ ᱡᱮᱛᱮᱭᱟᱜ ᱯᱟᱨᱟᱵᱽ ᱜᱮ ᱟᱹᱰᱤ ᱵᱮᱥ ᱦᱩᱭᱩᱜᱼᱟ ᱟᱨ ᱵᱮᱥ ᱵᱩᱡᱷᱟᱹᱜᱼᱟ ᱚᱱᱟ ᱪᱮᱠᱟ ᱜᱚᱴᱟ ᱨᱮᱱᱤᱡ ᱦᱚᱲ ᱱᱚᱛᱮ ᱜᱮᱠᱚ ᱦᱤᱡᱩᱜᱼᱟ ᱟᱨ ᱟᱞᱮ ᱫᱚ ᱯᱟᱨᱟᱵᱽ ᱨᱮ ᱡᱟᱦᱟᱸ ᱞᱮᱠᱟ ᱯᱩᱥ ᱯᱚᱨᱚᱵᱽ ᱨᱮᱫᱚ ᱜᱩᱲ ᱯᱤᱴᱷᱟᱹᱭᱟᱞᱮ ᱟᱨ ᱡᱤᱞ ᱯᱤᱴᱷᱟᱹ ᱠᱚᱦᱚᱸ ᱟᱨ ᱮᱱᱮᱡ ᱥᱮᱨᱮᱧ ᱠᱚᱦᱚᱸ ᱦᱩᱭᱩᱜ ᱜᱮᱭᱟ ᱟᱨ ᱦᱚᱸ ᱦᱩᱭᱩᱜ ᱜᱮᱭᱟ ᱛᱟᱞᱮ ᱟᱨ ᱯᱟᱨᱟᱵᱽ ᱠᱮ ᱯᱟᱨᱟᱵᱽ ᱢᱟᱱᱮ ᱡᱤᱞ ᱯᱤᱴᱟᱹ ᱞᱮᱴᱚᱭᱟᱞᱮ ᱡᱟᱦᱟᱸᱱᱟᱜ ᱜᱮ ᱚᱱᱠᱟ ᱢᱟᱱᱮ ᱫᱤᱱ ᱜᱮ ᱯᱤᱴᱷᱟᱹᱼᱞᱟᱴᱷᱟ ᱠᱚᱫᱚ ᱦᱩᱭᱩᱜ ᱜᱮᱭᱟ ᱦᱳᱭ ᱦᱳᱭ ᱟᱨ ᱟᱯᱮ ᱥᱮᱫ ᱫᱚ ᱠᱟᱴᱠᱚᱢ ᱠᱚᱯᱮ ᱞᱟᱫ ᱨᱟᱯᱟᱜ ᱠᱚᱣᱟ ᱥᱮ ᱵᱟᱝ ᱦᱟᱹᱠᱩ ᱠᱚ ᱦᱳᱭ ᱟᱹᱰᱤ ᱠᱚ ᱥᱤᱵᱤᱞᱟ ᱟᱫᱚ ᱚᱱᱟᱜᱤᱧ ᱵᱩᱡᱷᱟᱹᱣᱮᱜᱼᱟ ᱠᱤ ᱟᱯᱮ ᱥᱮᱫ ᱫᱚ ᱦᱳᱭ ᱥᱮ ᱵᱟᱝ ᱦᱮᱸᱛᱚ ᱦᱮᱸᱛᱚ ᱦᱳᱭ ᱦᱤᱡᱩᱜ ᱯᱮ ᱟᱞᱮ ᱥᱮᱫ ᱱᱤᱛᱳᱝᱟᱜ ᱦᱚᱸ ᱱᱤᱛᱳᱝ ᱟᱞᱮᱭᱟᱜ ᱯᱟᱨᱟᱵᱽ ᱥᱮᱴᱮᱨᱚᱜ ᱞᱟᱹᱜᱤᱫ ᱱᱚᱜᱼᱚᱸᱭ ᱜᱟᱯᱟ ᱢᱮᱭᱟᱝ ᱜᱮᱛᱚ ᱤᱭᱟᱹ ᱪᱮᱫ ᱡᱟᱦᱟᱸ ᱠᱚ ᱢᱮᱱᱫᱚ ᱡᱷᱚᱞᱟ ᱯᱟᱨᱟᱵᱽ ᱟᱯᱮ ᱥᱮᱫ ᱫᱚ ᱪᱮᱫ ᱯᱮ ᱢᱮᱱᱟ ᱚᱱᱮ ᱫᱚ ᱱᱤᱛᱳᱜ ᱥᱮᱴᱮᱨᱚᱜ ᱠᱟᱱᱟ ᱯᱟᱨᱟᱵᱽ ᱡᱷᱚᱞᱟ ᱯᱟᱨᱟᱵᱽ ᱡᱟᱦᱟᱸ ᱠᱚ ᱢᱮᱱᱟ ᱨᱟᱡᱟᱥᱚᱞᱟ ᱯᱟᱨᱟᱵᱽ ᱦᱳᱭ ᱩᱱ ᱥᱚᱢᱚᱭ ᱦᱚᱸᱞᱮ ᱯᱤᱴᱷᱟᱹᱼᱞᱟᱴᱷᱟᱭ ᱜᱮᱭᱟ ᱦᱳᱭ ᱦᱤᱡᱩᱜ ᱯᱮ ᱛᱚᱠᱷᱟᱱ ᱟᱞᱮ ᱥᱮᱫ ᱦᱳᱭ ᱴᱷᱤᱠᱜᱮᱭᱟ ᱢᱟ ᱛᱚᱵᱮ ᱦᱮᱸ ᱦᱤᱡᱩᱜ ᱯᱮ ᱦᱳᱭ